ᱤᱧ ᱫᱚ ᱵᱟᱡᱟᱨ ᱠᱷᱚᱱ ᱡᱤᱞ ᱦᱟᱹᱠᱩ ᱵᱟᱨᱭᱟ ᱜᱤᱧ ᱟᱜᱩ ᱟᱠᱟᱫᱟ ᱡᱤᱞ ᱫᱩᱧ ᱤᱥᱤᱱᱟ ᱛᱤᱠᱤᱱ ᱵᱮᱲᱟ ᱦᱟᱹᱠᱩ ᱫᱩᱧ ᱤᱥᱤᱱ ᱠᱚᱣᱟ ᱟᱹᱭᱩᱵ ᱵᱮᱲᱟ ᱡᱤᱞ ᱫᱚ ᱱᱚᱝᱠᱟ ᱠᱟᱛᱮ ᱤᱧ ᱤᱥᱤᱱᱟ ᱯᱩᱭᱞᱩ ᱨᱮ ᱡᱤᱞ ᱵᱷᱟᱹᱜᱤ ᱴᱷᱤᱠ ᱤᱧ ᱟᱹᱨᱩᱯ ᱯᱷᱟᱨᱪᱟ ᱠᱟᱛᱮ ᱤᱧ ᱫᱚᱦᱚ ᱠᱟᱜᱼᱟ ᱛᱟᱨ ᱯᱚᱨᱮ ᱯᱮᱭᱟᱡᱽ ᱠᱚᱧ ᱜᱮᱫᱟ ᱟᱫᱟ ᱨᱟᱥᱩᱱ ᱠᱚ ᱪᱷᱟᱲᱟᱣ ᱠᱟᱛᱮ ᱨᱤᱫ ᱜᱩᱱᱰᱟᱹ ᱠᱟᱜᱼᱟ ᱛᱟᱨᱯᱚᱨᱮ ᱪᱩᱞᱦᱟᱹ ᱨᱮ ᱠᱚᱲᱟᱭ ᱤᱧ ᱪᱚᱝᱫᱟᱭ ᱛᱮ ᱠᱚᱲᱟᱤ ᱞᱚᱞᱚ ᱞᱮᱱ ᱠᱷᱟᱱ ᱥᱩᱱᱩᱢ ᱤᱧ ᱫᱩᱞᱟᱜᱼᱟ ᱥᱩᱱᱩᱢ ᱞᱚᱞᱚ ᱞᱮᱱ ᱠᱷᱟᱱ ᱜᱚᱴᱟ ᱜᱚᱨᱚᱢ ᱢᱚᱥᱚᱞᱟ ᱯᱷᱚᱲᱚᱱ ᱤᱧ ᱮᱢᱟᱜᱼᱟ ᱟᱨ ᱨᱚᱦᱚᱲ ᱢᱟᱹᱨᱤᱡᱽ ᱤᱧ ᱮᱢᱟᱜᱼᱟ ᱛᱟᱨᱯᱚᱨᱮ ᱯᱮᱭᱟᱡᱤᱧ ᱮᱢᱟᱫᱟ ᱯᱮᱭᱟᱡᱽ ᱵᱷᱟᱡᱤ ᱦᱩᱭ ᱞᱮᱱ ᱠᱷᱟᱱ ᱛᱟᱨᱯᱚᱨᱮ ᱟᱫᱟ ᱨᱟᱹᱥᱩᱱ ᱤᱧ ᱮᱢᱟᱫᱟ ᱟᱫᱟ ᱨᱟᱹᱥᱩᱱ ᱠᱟᱹᱴᱤᱡ ᱠᱚᱥᱟ ᱠᱚᱥᱟ ᱦᱩᱭ ᱞᱮᱱ ᱠᱷᱟᱱ ᱥᱟᱥᱟᱝ ᱢᱟᱨᱤᱡᱽ ᱡᱤᱨᱟᱹ ᱮᱢᱟᱫᱟ ᱛᱟᱨᱯᱚᱨᱮ ᱡᱤᱞ ᱟᱫᱩᱧ ᱮᱢᱟᱫᱟ ᱡᱤᱞ ᱮᱢ ᱠᱟᱛᱮ ᱵᱷᱟᱹᱜᱤ ᱴᱷᱤᱠ ᱤᱧ ᱠᱚᱥᱟᱣ ᱠᱮᱫᱟ ᱠᱚᱥᱟᱣ ᱠᱟᱛᱮᱜ ᱵᱩᱞᱩᱝ ᱠᱟᱴᱤᱡ ᱮᱢᱟᱫᱟ ᱠᱚᱥᱟᱣ ᱦᱩᱭ ᱞᱮᱱ ᱠᱷᱟᱱ ᱠᱟᱹᱴᱤᱡ ᱤᱧ ᱫᱟᱜ ᱟᱫᱟ ᱡᱤᱞ ᱤᱥᱤᱱ ᱦᱩᱭ ᱞᱮᱱ ᱠᱷᱟᱱ ᱜᱮ ᱟᱫᱚ ᱠᱟᱹᱡ ᱪᱩᱞᱩᱝ ᱦᱮᱰᱮᱡ ᱪᱚ ᱠᱟᱛᱮᱜ ᱤᱧ ᱟᱬᱜᱚ ᱜᱤᱰᱤ ᱠᱮᱫᱟ ᱦᱟᱹᱠᱩ ᱫᱩᱧ ᱤᱥᱤᱱ ᱠᱚᱣᱟ ᱟᱹᱭᱩᱵ ᱞᱟᱹᱜᱤᱫ ᱦᱟᱹᱠᱩ ᱠᱩᱧ ᱵᱷᱟᱹᱡᱤ ᱫᱚᱦᱚ ᱠᱚᱣᱟ ᱛᱟᱨᱯᱚᱨᱮ ᱯᱮᱭᱟᱡᱽ ᱠᱩᱧ ᱜᱮᱫᱟ ᱠᱚᱲᱟᱭ ᱠᱚ ᱪᱩᱞᱦᱟᱹ ᱨᱮ ᱪᱚᱱᱫᱟ ᱠᱟᱛᱮ ᱠᱚᱲᱟᱭ ᱞᱚᱞᱚ ᱞᱮᱱ ᱠᱷᱟᱱ ᱥᱩᱱᱩᱢ ᱤᱧ ᱮᱢᱟᱫᱟ ᱛᱟᱨᱯᱚᱨᱮ ᱵᱮᱨᱮᱞ ᱢᱟᱨᱤᱡᱽ ᱟᱨ ᱯᱤᱭᱟᱡᱤᱧ ᱮᱢᱟᱫᱟ ᱞᱚᱞᱚ ᱥᱩᱱᱩᱢ ᱨᱤᱧ ᱮᱢᱟᱫᱟ ᱯᱮᱭᱟᱡᱽ ᱵᱷᱟᱹᱡᱤ ᱵᱷᱟᱹᱡᱤ ᱦᱮᱡ ᱞᱮᱱᱠᱷᱟᱱ ᱛᱟᱨᱯᱚᱨᱮ ᱟᱫᱟ ᱨᱟᱹᱥᱩᱱ ᱤᱧ ᱮᱢᱟᱫᱟ ᱟᱫᱟ ᱨᱟᱹᱥᱩᱱ ᱠᱚᱥᱟᱣ ᱦᱩᱭ ᱞᱮᱱ ᱠᱷᱟᱱ ᱜᱮ ᱥᱟᱥᱟᱝ ᱤᱧ ᱮᱢᱟᱫᱟ ᱢᱟᱨᱤᱡᱽ ᱤᱧ ᱮᱢᱟᱫᱟ ᱡᱤᱨᱟᱹᱧ ᱮᱢᱟᱫᱟ ᱚᱱᱟ ᱠᱩ ᱵᱷᱟᱹᱜᱤ ᱴᱷᱤᱠ ᱠᱚᱥᱟᱣ ᱦᱩᱭ ᱞᱮᱱ ᱠᱷᱟᱱ ᱜᱮ ᱫᱟᱜ ᱤᱧ ᱫᱩᱞ ᱟᱫᱟ ᱟᱫᱚ ᱚᱱᱟ ᱫᱟᱜ ᱦᱮᱰᱮᱡ ᱞᱮᱱ ᱠᱷᱟᱱ ᱟᱫᱚ ᱦᱟᱹᱠᱩ ᱠᱩᱧ ᱠᱷᱟᱧᱡᱚ ᱠᱮᱫ ᱠᱚᱣᱟ ᱟᱫᱚ ᱦᱟᱹᱠᱩ ᱚᱱᱟ ᱨᱟᱥᱮ ᱥᱟᱶ ᱵᱷᱟᱜᱮ ᱴᱷᱤᱠ ᱠᱚ ᱦᱮᱰᱮᱡ ᱢᱮᱥᱟ ᱞᱮᱱ ᱠᱷᱟᱱ ᱟᱫᱩᱧ ᱟᱬᱜᱚ ᱠᱮᱫᱟ ᱵᱩᱞᱩᱝ ᱠᱚ ᱮᱢ ᱠᱟᱛᱮ ᱦᱩᱭᱮᱱ ᱛᱤᱧᱟᱹ ᱟᱹᱭᱩᱵ ᱵᱮᱲᱟ ᱦᱟᱹᱠᱩ ᱤᱥᱤᱱ